ᱤᱧᱟᱜ ᱵᱮᱱᱟᱣ ᱟᱱ ᱡᱚᱛᱚ ᱠᱷᱚᱱ ᱫᱚ ᱦᱚᱲ ᱵᱮᱱᱟᱣ ᱨᱮᱭᱟᱜ ᱛᱟᱦᱮᱸ ᱠᱟᱱᱟ ᱪᱮᱠᱟᱛᱮ ᱪᱮᱬᱮᱼᱪᱤᱯᱨᱩ ᱫᱟᱨᱮ ᱫᱷᱤᱨᱤ ᱫᱚ ᱟᱞᱜᱟ ᱛᱮᱜᱮᱢ ᱵᱮᱱᱟᱣ ᱜᱚᱫᱟ ᱦᱚᱲ ᱵᱮᱱᱟᱣ ᱠᱷᱟᱱ ᱫᱚ ᱟᱹᱰᱤᱜᱮ ᱠᱚᱥᱴᱚᱧ ᱵᱩᱡᱷᱟᱹᱣ ᱠᱮᱫᱟ ᱚᱱᱟᱛᱮ ᱫᱤᱱᱼᱫᱤᱱᱛᱮ ᱫᱤᱱᱟᱹᱢ ᱪᱷᱩᱴᱟᱹᱣ ᱟᱨ ᱪᱮᱥᱴᱟ ᱤᱫᱤ ᱛᱮᱜᱮ

ᱫᱚᱧ ᱵᱮᱱᱟᱣ ᱫᱟᱲᱮᱭᱟᱜ